ᱦᱳᱭ ᱟᱨ ᱟᱵᱚ ᱥᱟᱱᱛᱟᱲ ᱥᱚᱢᱟᱡᱽ ᱨᱮ ᱩᱱᱟᱹᱜ ᱪᱮᱦᱨᱟ ᱵᱚᱸᱜᱟᱼᱵᱩᱨᱩ ᱡᱟᱦᱮᱨ ᱵᱚᱸᱜᱟᱼᱵᱩᱨᱩ ᱛᱟᱵᱚᱱ ᱢᱮᱱᱟᱜ ᱠᱚᱣᱟ ᱟᱛᱳ ᱫᱤᱥᱚᱢ ᱨᱮ ᱟᱵᱚ ᱜᱮ ᱢᱟᱹᱡᱷᱤ ᱱᱟᱭᱠᱮ ᱠᱮᱴᱮᱡ ᱠᱷᱟᱱ ᱡᱚᱛᱚᱣᱟᱜ ᱟᱹᱰᱤ ᱠᱮᱴᱮᱡ ᱟᱹᱰᱤ ᱨᱟᱴᱷᱚ ᱵᱩᱡᱷᱟᱹᱜᱼᱟ ᱢᱟᱜᱽ ᱦᱚᱸ ᱡᱟᱦᱮᱨ ᱵᱚᱸᱜᱟ ᱛᱟᱵᱚᱱ ᱯᱷᱟᱹᱜᱩᱱ ᱵᱚᱸᱜᱟ ᱨᱮ ᱵᱟᱦᱟ ᱵᱚᱱ ᱵᱚᱸᱜᱟᱭᱟ ᱚᱱᱟᱦᱚᱸ ᱡᱟᱦᱮᱨ ᱵᱚᱸᱜᱟ ᱜᱮᱛᱟᱵᱚᱱ

ᱟᱥᱟᱲ ᱵᱚᱸᱜᱟ ᱨᱮ ᱟᱹᱥᱟᱹᱲᱤᱭᱟᱹ ᱚᱱᱟ ᱦᱚᱸ ᱟᱹᱰᱤ ᱠᱮᱴᱮᱡ ᱜᱮᱭᱟ ᱛᱟᱵᱚᱱ ᱚᱱᱟ ᱦᱚᱸ ᱡᱟᱦᱮᱨ ᱨᱮᱜᱮ ᱵᱚᱱ ᱵᱚᱸᱜᱟᱭᱟ

ᱥᱚᱦᱨᱟᱭ ᱵᱚᱸᱜᱟ ᱨᱮ ᱥᱚᱦᱨᱟᱭ ᱵᱚᱱ ᱵᱚᱸᱜᱟᱭᱟ ᱚᱱᱟᱦᱚᱸ ᱡᱟᱦᱮᱨ ᱨᱮᱜᱮ ᱛᱟᱵᱚᱱ ᱚᱱᱟ ᱦᱚᱸ ᱟᱹᱰᱤ ᱱᱟᱯᱟᱭ ᱜᱮᱭᱟ ᱟᱵᱚᱨᱮᱱ ᱵᱚᱸᱜᱟᱼᱵᱩᱨᱩ ᱫᱚ ᱡᱟᱦᱮᱨ ᱨᱮᱫᱚ ᱢᱮᱱᱠᱷᱟᱱ ᱵᱟᱠᱚ ᱧᱮᱞᱚᱜᱼᱟ ᱛᱚᱵᱮ ᱩᱱᱟᱹᱜ ᱠᱚ ᱠᱮᱴᱮᱡᱼᱟ ᱟᱨ ᱩᱱᱟᱹᱜ ᱠᱚ ᱫᱚᱲᱦᱚᱣᱟ ᱫᱷᱤᱨᱤ ᱞᱮᱠᱟᱜᱮ ᱚᱱᱮ ᱵᱟᱝ ᱠᱚ ᱢᱮᱱᱟ ᱫᱷᱤᱨᱤ ᱞᱮᱠᱟᱜᱮ ᱫᱟᱲᱮ ᱫᱚ ᱛᱟᱵᱚ ᱚᱱᱟᱨᱮ ᱟᱵᱚᱣᱟᱜ ᱤᱭᱟᱹ ᱫᱚ ᱫᱟᱲᱮ ᱫᱚ ᱫᱚᱲᱦᱚ ᱜᱮᱭᱟ ᱟᱨ ᱮᱴᱟᱜ ᱡᱟᱹᱛᱤ ᱠᱚ ᱱᱚᱜᱼᱚᱭ ᱵᱚᱱ ᱧᱮᱞᱮᱜ ᱠᱚ ᱠᱩᱝᱠᱟᱹᱞ ᱠᱚ ᱟᱨᱵᱟᱝ ᱯᱮᱬᱮ ᱠᱚ ᱟᱨᱵᱟᱝ ᱩᱰᱤᱭᱟᱹ ᱠᱚ ᱱᱚᱰᱮ ᱱᱚᱣᱟ ᱟᱵᱚᱣᱟᱜ ᱢᱚᱱᱫᱤᱨ ᱨᱮ ᱛᱤᱱᱟᱹᱜ ᱠᱚ ᱦᱤᱡᱩᱜ ᱠᱟᱱᱟ ᱟᱵᱚᱣᱟᱜ ᱢᱚᱱᱫᱤᱨ ᱦᱚᱸ ᱠᱮᱴᱮᱡ ᱜᱮᱭᱟ ᱟᱵᱚ ᱞᱟᱹᱜᱤᱫ ᱛᱮᱫᱚ ᱠᱮᱴᱮᱡ ᱜᱮᱭᱟ ᱟᱠᱚᱨᱮᱱ ᱵᱚᱸᱜᱟᱼᱵᱩᱨᱩ ᱫᱚᱠᱚ ᱧᱮᱞᱚᱜ ᱠᱟᱱᱟ ᱦᱟᱱᱮ ᱪᱮᱫ ᱫᱚᱥᱨᱟ ᱠᱚ ᱵᱚᱸᱜᱟᱭᱮᱜᱼᱟ ᱮᱠᱫᱚᱢ ᱵᱮᱱᱟᱣ ᱠᱟᱠᱚ ᱠᱟᱱᱟ ᱠᱚ ᱚᱱᱟ ᱞᱟᱹᱜᱤᱫ ᱧᱮᱞ ᱵᱚᱱ ᱡᱩᱸᱜᱩᱫᱼᱡᱩᱸᱜᱩᱫᱚᱜ ᱠᱟᱱᱟ

ᱵᱚᱸᱜᱟᱼᱵᱩᱨᱩ ᱧᱮᱞ ᱞᱟᱹᱜᱤᱫ ᱛᱮᱫᱚ ᱱᱟᱦᱟᱜ ᱟᱹᱰᱤᱜᱟᱱ ᱦᱚᱲ ᱜᱮᱵᱚᱱ ᱯᱟᱹᱪᱷᱞᱟᱹᱜ ᱠᱟᱱᱟ ᱱᱚᱜᱼᱚᱭ ᱡᱮ ᱱᱩᱱᱟᱹᱜ ᱫᱤᱱ ᱠᱷᱚᱱᱟᱜ ᱟᱵᱚ ᱵᱟᱦᱟ ᱵᱚᱱ ᱮᱱᱮᱡ ᱠᱟᱱᱟ ᱠᱚᱲᱟ ᱜᱤᱫᱽᱨᱟᱹ ᱦᱚᱸ ᱨᱩ ᱪᱮᱫᱚᱜ ᱠᱚ ᱪᱮ ᱥᱮ ᱥᱮᱨᱮᱧ ᱪᱮᱫᱚᱜ ᱠᱚ ᱠᱚᱫᱚ ᱱᱟᱦᱟᱜ ᱱᱤᱛᱚᱜ ᱦᱚᱸ ᱵᱟᱝ ᱠᱚ ᱠᱷᱟᱹᱛᱤᱨᱟᱜ ᱠᱟᱱᱟ ᱟᱨ ᱵᱟᱝᱠᱷᱟᱱ ᱫᱚ ᱟᱵᱚ ᱫᱚ ᱟᱹᱰᱤ ᱱᱟᱯᱟᱭ ᱜᱮᱵᱚᱱ ᱡᱟᱦᱮᱨ ᱵᱚᱸᱜᱟᱼᱵᱩᱨᱩ ᱨᱮᱦᱚᱸ ᱛᱟᱵᱚᱱ ᱨᱟᱹᱥᱠᱟᱹ ᱢᱮᱱᱟᱜᱼᱟ ᱮᱱᱮᱡᱼᱮᱱᱮᱡ ᱛᱮ ᱱᱟᱭᱠᱮ ᱵᱚᱱ ᱤᱫᱤᱭᱮᱭᱟ ᱵᱟᱦᱟ ᱨᱮᱦᱚᱸ ᱮᱱᱮᱡᱼᱮᱱᱮᱡᱛᱮ ᱱᱟᱭᱠᱮ ᱵᱚᱱ ᱟᱹᱜᱩᱭᱮᱭᱟ ᱥᱮᱨᱮᱧᱼᱥᱮᱨᱮᱧᱛᱮ ᱤᱫᱤᱭᱮᱢᱮ ᱟᱹᱜᱩᱭᱮᱢᱮ ᱟᱨ ᱟᱠᱚᱣᱟᱜ ᱠᱩᱝᱠᱟᱹᱞ ᱠᱚᱣᱟᱜ ᱫᱚ ᱪᱮᱫ ᱨᱟᱹᱥᱠᱟᱹ ᱛᱟᱠᱚ ᱩᱰᱤᱭᱟ ᱠᱚᱣᱟᱜ ᱪᱮᱫ ᱨᱟᱹᱥᱠᱟᱹ ᱜᱟᱹᱲ ᱠᱚᱣᱟᱜ ᱪᱮᱫ ᱨᱟᱹᱥᱠᱟᱹ ᱛᱟᱠᱚ ᱦᱤᱡᱩᱜ ᱠᱟᱱᱟ ᱠᱚ ᱯᱩᱡᱟᱹ ᱦᱚᱴᱚ ᱠᱟᱜ ᱠᱟᱱᱟ ᱠᱚ ᱢᱚᱱᱫᱤᱨ ᱨᱮ ᱟᱨ ᱠᱚ ᱨᱩᱣᱟᱹᱲ ᱠᱟᱱᱟ ᱮᱱᱼ ᱤᱱᱟᱹ ᱠᱚᱜᱮ ᱯᱟᱹᱦᱤᱞ ᱫᱚ ᱢᱤᱫᱴᱟᱝ ᱯᱮᱬᱮ ᱠᱚᱲᱟᱭ ᱢᱮᱱ ᱞᱮᱫᱼᱟ ᱟᱭᱳ ᱢᱮᱱᱟᱭ ᱤᱧᱢᱟ ᱟᱯᱮ ᱡᱟᱹᱛᱤ ᱨᱮᱜᱮ ᱵᱟᱹᱧ ᱡᱚᱱᱢᱚ ᱞᱮᱱᱟ ᱩᱱᱟᱹᱜ ᱪᱮᱦᱨᱟ ᱨᱟᱹᱥᱠᱟᱹ ᱟᱯᱮᱢᱟ ᱟᱯᱮᱧ ᱧᱮᱞ ᱞᱮᱯᱮ ᱠᱷᱟᱱ ᱫᱚ ᱫᱟᱹᱲ ᱵᱚᱞᱚᱱ ᱜᱮ ᱥᱟᱱᱟᱧᱟ ᱟᱯᱮᱭᱟᱜ ᱜᱚᱴᱷᱚᱱ ᱛᱮ ᱚᱱᱠᱟ ᱦᱚᱸᱛᱚ ᱵᱟᱭ ᱜᱟᱱᱚᱜᱼᱟ ᱮᱴᱟᱜ ᱡᱟᱹᱛᱤ ᱠᱚ ᱟᱵᱚᱣᱟᱜ ᱧᱮᱞᱛᱮ ᱛᱤᱱᱟᱹᱜ ᱨᱟᱹᱥᱠᱟᱹ ᱠᱚ ᱵᱩᱡᱷᱟᱹᱣᱟ ᱟᱵᱚ ᱫᱚ ᱡᱟᱦᱮᱨ ᱵᱚᱸᱜᱟᱼᱵᱩᱨᱩ ᱦᱚᱸ ᱛᱟᱵᱚᱱ ᱩᱱᱟᱹᱜ ᱱᱟᱯᱟᱭᱟ ᱩᱱᱟᱹᱜ ᱪᱮᱦᱨᱟᱣᱟ

ᱞᱟᱹᱭ ᱜᱮ ᱵᱟᱭ ᱜᱟᱱᱚᱜᱼᱟ ᱢᱮᱱᱜᱮ ᱵᱟᱭ ᱜᱟᱱᱚᱜᱼᱟ ᱟᱹᱰᱤ ᱪᱮᱦᱨᱟ ᱜᱮ ᱵᱩᱡᱷᱟᱹᱜ ᱠᱟᱱᱟ